ᱟᱞᱮ ᱪᱟᱥᱮᱫᱟᱞᱮ ᱥᱚᱵᱡᱤ ᱠᱚ ᱢᱚᱫᱽᱫᱷᱮ ᱨᱮᱫᱚ ᱯᱟᱲᱟᱜ ᱠᱟᱱᱟ ᱵᱤᱞᱟᱹᱛᱤ ᱵᱮᱸᱜᱟᱲ ᱢᱟᱹᱨᱤᱪ ᱢᱟᱹᱨᱤᱪ ᱟᱹᱞᱩ ᱢᱟᱞᱦᱟᱱ ᱡᱷᱤᱸᱜᱟᱹ ᱢᱩᱞᱟᱹ ᱦᱮᱸ ᱱᱚᱝᱠᱟ ᱟᱭᱢᱟ ᱜᱚᱴᱮᱡ ᱜᱮ ᱢᱮᱱᱟᱜᱼᱟ ᱢᱮᱱᱠᱷᱟᱱ ᱡᱟᱦᱟᱸ ᱥᱤᱡᱤᱱ ᱨᱮ ᱪᱟᱥᱚᱜᱼᱟ ᱚᱱᱟ ᱫᱚ ᱵᱤᱥᱤ ᱠᱷᱟᱹᱛᱤᱨ ᱛᱮ ᱪᱟᱥᱚᱜᱼᱟ ᱵᱚᱨᱥᱟ ᱨᱮ ᱫᱚ ᱡᱟᱦᱟᱸ ᱠᱚ ᱪᱟᱥ ᱦᱩᱭᱩᱜᱼᱟ ᱚᱱᱟᱠᱩᱧ ᱞᱟᱹᱭᱮᱫᱟ ᱵᱚᱥ ᱵᱚᱨᱥᱟ ᱨᱮᱫᱚ ᱥᱮ ᱟᱥᱟᱲ ᱵᱚᱸᱜᱟ ᱡᱟᱦᱟᱸ ᱠᱚ ᱪᱟᱥ ᱦᱩᱭᱩᱜᱼᱟ ᱚᱱᱟ ᱠᱚᱫᱚ ᱦᱮᱸ ᱡᱷᱤᱸᱜᱟᱹ ᱠᱟᱨᱞᱟ ᱞᱟᱹᱣ ᱵᱮᱸᱜᱟᱲ ᱵᱤᱥᱮᱥ ᱠᱟᱭᱛᱮ ᱱᱚᱜᱼᱚᱸᱭ ᱱᱚᱣᱟ ᱠᱚᱫᱚ ᱵᱚᱨᱥᱟ ᱨᱮ ᱟᱨ ᱱᱚᱣᱟ ᱱᱤᱨᱚᱱ ᱥᱮ ᱥᱤᱛᱩᱝ ᱫᱤᱱ ᱡᱟᱦᱟᱸ ᱵᱚᱱ ᱢᱮᱱᱮᱫ ᱱᱚᱣᱟ ᱚᱠᱛᱚ ᱨᱮᱫᱚ ᱪᱟᱥᱚᱜᱼᱟ ᱵᱮᱥᱤ ᱠᱟᱭᱛᱮ ᱵᱤᱞᱟᱹᱛᱤ ᱟᱹᱞᱩ ᱛᱩᱲᱤ ᱱᱚᱝᱠᱟᱱᱟᱜ ᱟᱭᱢᱟ ᱠᱤᱪᱷᱩ ᱪᱟᱥᱚᱜᱼᱟ